ᱤᱧᱟᱹᱜ ᱡᱟᱣ ᱫᱤᱱ ᱨᱮᱭᱟᱜ ᱡᱷᱚᱛᱚ ᱠᱷᱚᱱ ᱠᱩᱥᱤᱭᱟᱜ ᱨᱮᱥᱤᱯᱤ ᱫᱚ ᱦᱟᱹᱠᱩ ᱩᱛᱩ ᱠᱟᱱᱟ ᱟᱨ ᱤᱧ ᱫᱚ ᱡᱟᱣ ᱫᱤᱱ ᱜᱮ ᱦᱟᱹᱠᱩ ᱩᱛᱩ ᱡᱚᱢ ᱥᱟᱱᱟᱧᱟ ᱪᱮᱫᱟᱜ ᱥᱮ ᱦᱟᱹᱠᱩ ᱩᱛᱩ ᱨᱮᱫᱚ ᱵᱷᱤᱴᱟᱢᱤᱱ ᱧᱟᱢᱚᱜᱼᱟ ᱟᱨ ᱮᱴᱟᱜ ᱩᱛᱩ ᱞᱮᱠᱟ ᱱᱩᱠᱩ ᱦᱟᱹᱠᱩ ᱨᱮᱫᱚ ᱠᱮᱢᱤᱠᱮᱞ ᱢᱮᱥᱟ ᱵᱟᱭ ᱛᱟᱦᱮᱱᱟ ᱟᱨ ᱦᱟᱹᱠᱩ ᱫᱚ ᱫᱟᱜ ᱨᱮᱜᱮ ᱠᱚ ᱧᱟᱢᱚᱜᱼᱟ ᱟᱨ ᱫᱟᱜ ᱵᱷᱤᱛᱤᱨ ᱨᱮᱱᱟᱜ ᱦᱟᱥᱟ ᱟᱨ ᱵᱟᱝ ᱨᱮᱦᱮᱫ ᱠᱚ ᱜᱮᱠᱚ ᱡᱚᱢᱟ ᱟᱨ ᱦᱟᱹᱠᱩ ᱨᱮᱫᱚ ᱥᱟᱨ ᱥᱟᱞᱯᱷᱮᱴ ᱫᱚ ᱵᱟᱭ ᱛᱟᱦᱮᱱᱟ ᱚᱱᱟᱛᱮ ᱤᱧ ᱫᱚ ᱦᱟᱹᱠᱩ ᱩᱛᱩ ᱠᱩᱥᱤᱭᱟᱜᱼᱟ ᱟᱨ ᱦᱟᱹᱠᱩ ᱩᱛᱩ ᱜᱮ ᱤᱧᱟᱹᱜ ᱨᱮᱥᱤᱯᱤ ᱫᱚ